ᱟᱵᱚ ᱥᱟᱱᱛᱟᱞ ᱥᱚᱢᱟᱡᱽ ᱨᱮ ᱢᱮᱱᱟᱜ ᱠᱟᱜ ᱵᱚᱱᱟ ᱡᱮ ᱱᱤᱛᱚᱜ ᱩᱲᱤᱥᱥᱟ ᱨᱮ ᱩᱲᱤᱭᱟ ᱡᱷᱟᱲᱠᱷᱚᱸᱰ ᱨᱮ ᱦᱤᱱᱫᱤ ᱡᱮ ᱵᱟᱝᱜᱟᱞ ᱨᱮ ᱵᱟᱝᱞᱟ ᱩᱲᱤᱥᱥᱟ ᱨᱮ ᱡᱮ ᱢᱮᱱᱟᱜ ᱠᱟᱫ ᱵᱚᱱᱟ ᱩᱲᱭᱟᱹ ᱛᱚ ᱩᱲᱭᱟᱹ ᱠᱚᱠᱚ ᱵᱚᱸᱜᱟ ᱵᱩᱨᱩᱜᱼᱟ ᱛᱚ ᱢᱤᱫᱴᱮᱱ ᱦᱩᱭᱱᱟ ᱢᱤᱫᱴᱮᱱ ᱦᱩᱭᱮᱱ ᱛᱟᱠᱚᱣᱟ ᱯᱩᱡᱟᱹ ᱫᱩᱨᱜᱟᱹ ᱯᱩᱡᱟᱹ ᱛᱚ ᱫᱩᱨᱜᱟᱹ ᱯᱩᱡᱟᱹ ᱫᱚ ᱩᱲᱭᱟᱣᱟᱜ ᱠᱟᱱᱟ ᱛᱚ ᱟᱵᱚ ᱧᱮᱞ ᱵᱚᱱ ᱯᱩᱡᱟᱹᱭᱮᱫ ᱠᱟᱱ ᱜᱮᱭᱟ ᱡᱟᱦᱟᱸ ᱠᱚᱠᱚ ᱯᱩᱡᱟᱹᱭᱮᱫ ᱠᱟᱱ ᱜᱮᱭᱟ ᱵᱚᱱ ᱟᱠᱚ ᱦᱚᱸ ᱩᱱᱠᱩ ᱥᱟᱶ ᱩᱱᱠᱩ ᱥᱟᱶᱛᱮ ᱟᱵᱚ ᱦᱚᱸᱵᱚᱱ ᱢᱮᱥᱟᱜ ᱠᱟᱱᱜᱮᱭᱟ ᱛᱚ ᱱᱤᱛᱚᱜ ᱟᱨᱚ ᱱᱤᱛᱚᱜ ᱦᱤᱱᱫᱤ ᱡᱷᱟᱨᱠᱷᱚᱸᱰ ᱨᱮ ᱦᱩᱭᱱᱟ ᱦᱤᱱᱫᱤ ᱦᱤᱱᱫᱤ ᱧᱮᱞ ᱠᱚᱢᱮ ᱥᱚᱨᱚᱥᱚᱛᱤ ᱠᱚ ᱯᱩᱡᱟᱹᱭᱫᱟ ᱯᱩᱡᱟᱹᱭ ᱫᱟᱠᱚ ᱛᱚ ᱟᱵᱚ ᱦᱚᱸᱵᱚᱱ ᱩᱱᱠᱩ ᱥᱟᱶ ᱛᱮᱜᱮᱵᱚᱱ ᱢᱮᱥᱟᱜ ᱠᱟᱱ ᱜᱮᱭᱟ